ᱚᱠᱚᱭ ᱠᱚ ᱠᱷᱮᱞᱚᱣᱟᱲ ᱚᱱᱟ ᱜᱮᱢ ᱠᱚ ᱠᱷᱮᱞᱚᱰᱫᱟ ᱦᱩᱭ ᱫᱟᱲᱮᱭᱟᱜᱼᱟ ᱩᱱᱤ ᱯᱷᱩᱴᱵᱚᱞ ᱠᱟᱵᱟᱰᱤ

ᱵᱤᱵᱷᱤᱱᱱᱚ ᱮᱠᱟᱰᱮᱢᱤ ᱵᱟ ᱠᱞᱟᱵᱽ ᱠᱷᱚᱡ ᱚᱛᱷᱚᱵᱟ ᱨᱟᱡᱽᱡᱚ ᱠᱷᱚᱡ ᱰᱤᱥᱴᱤᱠ ᱠᱷᱚᱡ ᱩᱱᱠᱚᱣᱟᱜ ᱠᱚᱞ ᱦᱤᱡᱩᱜᱼᱟ ᱚᱱᱠᱟᱛᱮ ᱩᱱᱠᱚ ᱵᱤᱵᱷᱤᱱᱱᱚ ᱡᱟᱜᱟᱨᱮ ᱯᱚᱲᱛᱟᱭᱟᱠᱚ